ᱢᱟᱛᱩ ᱫᱟ ᱟᱢ ᱟᱢᱟᱜ ᱥᱚᱵᱡᱤ ᱵᱟᱜᱟᱱ ᱨᱮ ᱪᱮᱫ ᱠᱚ ᱥᱚᱵᱡᱤᱢ ᱨᱚᱦᱚᱭ ᱜᱮᱭᱟ ᱥᱚᱵᱡᱤᱧ ᱨᱚᱦᱚᱭ ᱜᱮᱭᱟ ᱤᱧᱟᱜ ᱵᱟᱜᱟᱱ ᱨᱮ ᱥᱤᱡᱮᱱ ᱵᱷᱤᱛᱤᱠ ᱛᱳ ᱛᱤᱦᱤᱧ ᱜᱟᱯᱟ ᱵᱚᱨᱥᱟ ᱠᱟᱱᱟ ᱛᱤᱦᱤᱧ ᱫᱚ ᱛᱤᱦᱤᱧ ᱜᱟᱯᱟᱤᱧ ᱨᱚᱦᱚᱭ ᱟᱠᱟᱜᱼᱟ ᱵᱚᱨᱥᱟ ᱡᱷᱤᱜᱟᱹ ᱟᱨ ᱠᱟᱨᱞᱟ ᱥᱚᱥᱟ ᱟᱨ ᱚᱱᱮ ᱠᱩᱭᱵᱤ ᱟᱲᱟᱜ ᱡᱟᱦᱟ ᱠᱚ ᱢᱮᱛᱟᱜ ᱠᱟᱱᱟ ᱚᱱᱟ ᱠᱚ ᱟᱨ ᱱᱤᱭᱮ ᱯᱚᱨᱮ ᱨᱟᱵᱟᱝ ᱥᱤᱡᱮᱱ ᱫᱚ ᱦᱩᱭᱩᱜ ᱠᱟᱱᱟ ᱵᱮᱜᱟᱲ ᱴᱚᱢᱮᱴᱳ ᱵᱟᱫᱟ ᱠᱚᱯᱤ ᱵᱟᱦᱟ ᱠᱚᱯᱤ ᱟᱨ ᱯᱟᱞᱚᱱ ᱟᱲᱟᱜ ᱢᱩᱞᱟᱹ ᱟᱲᱟᱜ ᱟᱨ ᱚᱱᱟ ᱜᱩᱨᱤᱡ ᱟᱲᱟᱜ ᱯᱚᱝᱠᱟ ᱡᱟᱦᱟ ᱠᱚ ᱢᱮᱛᱟᱜ ᱠᱟᱱᱟ ᱱᱤᱭᱟᱹ ᱠᱚ ᱥᱤᱡᱮᱱ ᱵᱷᱤᱛᱤ ᱜᱮᱧ ᱪᱟᱥᱟ ᱤᱧᱟᱜ ᱵᱟᱜᱟᱱ ᱨᱮ ᱟᱨ ᱛᱤᱦᱤᱧ ᱜᱟᱯᱟ ᱚᱱᱮ ᱡᱚᱱᱰᱨᱟ ᱠᱚ ᱢᱤᱫ ᱵᱟᱨᱭᱟ ᱦᱩᱭᱩᱜ ᱠᱟᱱᱟ ᱡᱚᱱᱰᱨᱟ ᱡᱟᱦᱟ ᱵᱚᱱ ᱨᱚᱦᱚᱭ ᱵᱟᱲᱟᱭ ᱤᱱᱟᱹᱠᱚ